ᱱᱮᱛᱟᱨ ᱡᱩᱜᱽ ᱨᱮ ᱚᱞ ᱪᱤᱠᱤ ᱯᱟᱲᱦᱟᱜ ᱫᱚ ᱟᱹᱰᱤ ᱞᱟᱹᱠᱛᱤ ᱠᱟᱱᱟ ᱪᱮᱫᱟᱜ ᱡᱮ ᱟᱵᱚ ᱨᱮᱱ ᱵᱟᱹᱵᱩ ᱢᱟᱹᱭ ᱛᱟᱠᱚ ᱫᱚ ᱱᱤᱛᱚᱜ ᱮᱴᱟᱜ ᱵᱷᱟᱥᱟ ᱛᱮᱠᱚ ᱯᱟᱲᱦᱟᱜ ᱠᱟᱱᱟ ᱮᱴᱟᱜ ᱵᱷᱟᱥᱟ ᱛᱮᱠᱚ ᱯᱟᱲᱦᱟᱜ ᱠᱟᱱ ᱠᱷᱟᱡ ᱛᱟᱦᱚᱞᱮ ᱚᱱᱟ ᱵᱟᱠᱚ ᱪᱮᱫ ᱫᱟᱲᱮᱭᱟᱜ ᱠᱟᱱᱟ ᱟᱨ ᱵᱟᱠᱚ ᱵᱩᱡᱷᱟᱹᱣ ᱫᱟᱲᱮᱭᱟᱜ ᱠᱟᱱᱟ ᱢᱤᱫᱴᱮᱡ ᱟᱠᱷᱚᱨ ᱵᱩᱡᱷᱟᱹᱣ ᱛᱮ ᱩᱱᱠᱩ ᱢᱤᱫ ᱢᱟᱥ ᱫᱩ ᱢᱟᱥ ᱛᱤᱱ ᱢᱟᱥ ᱦᱟᱹᱵᱤᱡ ᱞᱟᱜᱟᱣ ᱠᱟᱱᱟ ᱚᱠᱚᱭ ᱫᱚ ᱵᱚᱪᱷᱚᱨ ᱦᱟᱹᱵᱤᱡ ᱞᱟᱜᱟᱣ ᱟᱠᱚ ᱠᱟᱱᱟ ᱢᱤᱫᱴᱮᱡ ᱟᱠᱷᱚᱨ ᱪᱮᱫ ᱞᱟᱹᱜᱤᱫ ᱛᱮ ᱟᱨ ᱟᱵᱚᱣᱟᱜ ᱱᱤᱡᱮᱨ ᱟᱲᱟᱝ ᱛᱮ ᱱᱤᱡᱮᱨ ᱟᱹᱭᱩ ᱟᱲᱟᱝ ᱛᱮᱠᱚ ᱯᱟᱲᱦᱟᱜᱼᱟ ᱛᱟᱦᱚᱞᱮ ᱩᱱᱠᱩ ᱢᱤᱫᱴᱮᱡ ᱟᱠᱷᱚᱨ ᱢᱤᱫᱴᱮᱡ ᱟᱠᱷᱚᱨ ᱢᱤᱫ ᱫᱤᱱ ᱨᱮᱜᱮ ᱠᱚ ᱪᱮᱫ ᱮᱜ ᱠᱟᱱ ᱛᱟᱵᱳᱱᱟ ᱪᱮᱫᱟᱜ ᱡᱮ ᱤᱧᱫᱚᱧ ᱯᱟᱲᱦᱟᱣ ᱠᱟᱜ ᱠᱚᱣᱟ ᱟᱨ ᱤᱧᱫᱚᱧ ᱵᱩᱡᱷᱟᱹᱣ ᱠᱟᱜ ᱠᱚᱣᱟ ᱚᱠᱟᱴᱟᱜ ᱚ ᱟ ᱟᱹᱧ ᱪᱮᱫ ᱟᱠᱚ ᱠᱟᱱᱟ ᱚᱱᱟ ᱢᱤᱫ ᱵᱚᱪᱷᱚᱨ ᱞᱟᱜᱟᱣ ᱟᱹᱧ ᱠᱟᱱᱟ ᱥᱚᱨᱮ ᱚ ᱥᱚᱨᱮᱜᱼᱟ ᱪᱮᱫ ᱞᱟᱹᱜᱤᱫ ᱛᱮ ᱩᱱᱠᱩ ᱩᱥᱟᱹᱨᱟ ᱩᱥᱟᱹᱨᱟ ᱚᱠᱠᱷᱚᱨ ᱪᱮᱫ ᱟᱠᱚ ᱞᱟᱹᱜᱤᱫ ᱛᱮ ᱟᱨ ᱚᱠᱟᱴᱟᱜ ᱟᱵᱚᱣᱟᱜ ᱟᱵᱚᱣᱟᱜ ᱵᱷᱟᱥᱟ ᱛᱮ ᱟᱹᱭᱩ ᱟᱲᱟᱝ ᱛᱮ ᱚᱠᱟᱴᱟᱜ ᱟᱵᱚ ᱪᱤᱠᱤ ᱵᱷᱟᱥᱟ ᱛᱮ ᱪᱮᱫ ᱟᱠᱚ ᱠᱟᱹᱱᱟᱹᱧ ᱟᱵᱚᱣᱟᱜ ᱥᱟᱱᱛᱟᱲᱤ ᱟᱠᱷᱚᱨ ᱛᱮ ᱛᱟᱦᱚᱞᱮ ᱚᱱᱟᱫᱚ ᱟᱹᱰᱤ ᱩᱥᱟᱹᱨᱟ ᱠᱚ ᱪᱮᱫ ᱫᱟᱲᱮᱭᱟᱜ ᱠᱟᱱᱟ ᱡᱮᱢᱚᱱ ᱢᱤᱫ ᱫᱤᱱ ᱨᱮᱜᱮ ᱢᱤᱫᱴᱮᱡ ᱟᱠᱷᱚᱨ ᱠᱚ ᱪᱮᱫ ᱫᱟᱲᱮᱭᱟᱜ ᱠᱟᱱᱟ ᱢᱤᱫ ᱥᱚᱯᱛᱟᱦᱚ ᱨᱮᱜᱮ ᱟᱵᱚ ᱡᱚᱛᱚ ᱚᱠᱟᱴᱟᱜ ᱦᱮᱱᱟᱜ ᱛᱟᱵᱳᱱᱟ ᱟᱵᱳᱣᱟᱜ ᱚᱞ ᱟᱠᱷᱚᱨ ᱚᱱᱟᱫᱚ ᱡᱚᱛᱚ ᱠᱚ ᱢᱩᱠᱷᱚᱥᱛᱚᱭᱮᱜ ᱛᱟᱵᱚᱱᱟ ᱛᱟᱦᱚᱞᱮ ᱚᱱᱟ ᱞᱮᱠᱟᱛᱮ ᱟᱨ ᱱᱮᱛᱟᱨ ᱠᱟᱛᱮᱫ ᱡᱩᱜᱽ ᱫᱚ ᱟᱵᱚ ᱫᱚ ᱮᱴᱟᱜ ᱵᱷᱟᱥᱟᱛᱮ ᱯᱟᱲᱦᱟᱣ ᱞᱮᱱᱠᱷᱟᱡ ᱫᱚ ᱟᱵᱚᱫᱚ ᱡᱟᱦᱟᱱ ᱞᱟᱵᱽ ᱫᱚ ᱵᱟᱹᱱᱩᱜ ᱛᱟᱵᱚᱱᱟ ᱟᱵᱚ ᱫᱚ ᱡᱮᱦᱮᱛᱩ ᱟᱵᱚ ᱟᱵᱚ ᱫᱚ ᱥᱟᱱᱛᱟᱲᱤ ᱠᱟᱱᱟᱵᱚᱱ ᱦᱚᱲ ᱠᱟᱱᱟᱵᱚᱱ ᱟᱵᱚᱣᱟᱜ ᱵᱷᱟᱥᱟᱛᱮ ᱯᱟᱲᱦᱟᱣ ᱦᱩᱭᱩᱜ ᱫᱚ ᱞᱟᱹᱠᱛᱤ ᱠᱟᱱ ᱛᱟᱵᱳᱱᱟ ᱪᱮᱫᱟᱜ ᱱᱚᱣᱟ ᱫᱚ ᱟᱵᱚᱣᱟᱜ ᱵᱷᱟᱥᱟᱛᱮ ᱱᱚᱣᱟᱫᱚ ᱢᱤᱢᱤᱫ ᱜᱚᱴᱮᱡ ᱟᱠᱷᱚᱨ ᱟᱵᱚᱣᱟᱜ ᱟᱵᱚᱣᱟᱜ ᱵᱷᱟᱥᱟᱛᱮ ᱩᱰᱩᱠ ᱦᱩᱭ ᱠᱟᱱᱟ ᱢᱤ ᱢᱤᱫ ᱜᱚᱴᱮᱡ ᱡᱤᱱᱤᱥ ᱠᱷᱚᱡ ᱟᱵᱚ ᱢᱤᱢᱤᱫ ᱜᱚᱴᱮᱡ ᱵᱷᱟᱥᱟ ᱢᱤᱢᱤᱫ ᱜᱚᱴᱮᱡ ᱚᱠᱠᱷᱚᱨ ᱩᱰᱩᱠ ᱦᱩᱭ ᱠᱟᱱᱟ ᱡᱮᱢᱚᱱ ᱵᱟᱝᱞᱟ ᱵᱷᱟᱥᱟ ᱩᱰᱩᱠ ᱟᱠᱟᱫᱟ ᱵᱟᱝᱜᱟᱞᱤ ᱠᱚᱫᱚ ᱟᱠᱚᱣᱟᱜ ᱵᱷᱟᱥᱟ ᱠᱚ ᱩᱰᱩᱠ ᱟᱠᱟᱫᱟ ᱢᱟᱱᱮ ᱤᱝᱨᱮᱡᱤ ᱛᱮᱫᱚ ᱤᱝᱨᱮᱡᱤ ᱵᱷᱟᱥᱟ ᱠᱚ ᱩᱰᱩᱠ ᱠᱟᱫᱟ ᱢᱟᱱᱮ ᱟᱨᱵᱤ ᱛᱮ ᱟᱨᱵᱤᱭᱟᱜ ᱵᱷᱟᱥᱟ ᱠᱚ ᱩᱰᱩᱠ ᱠᱟᱫᱟ ᱢᱟᱱᱮ ᱩᱨᱫᱩᱣᱟᱜ ᱵᱷᱟᱥᱟ ᱠᱚ ᱩᱰᱩᱠ ᱠᱟᱫᱟ ᱱᱮᱯᱟᱞᱤ ᱱᱮᱯᱟᱞᱤ ᱵᱷᱟᱥᱟ ᱠᱚ ᱩᱰᱩᱠ ᱠᱟᱟ ᱡᱚᱛᱚ ᱵᱷᱟᱥᱟ ᱟᱠᱚᱣᱟᱜ ᱵᱷᱟᱥᱟ ᱛᱮᱠᱚ ᱩᱰᱩᱠ ᱠᱟᱫᱟ ᱚᱱᱠᱟᱜᱮ ᱟᱵᱚ ᱫᱚ ᱦᱚᱲ ᱫᱚ ᱦᱚᱲᱟᱜ ᱵᱷᱟᱥᱟ ᱩᱰᱩᱠ ᱠᱟᱫᱟ ᱚᱱᱟ ᱞᱮᱠᱟᱛᱮ ᱟᱵᱚ ᱫᱚ ᱟᱵᱳᱣᱟᱜ ᱟᱹᱭᱩ ᱟᱲᱟᱝ ᱛᱮᱵᱚᱱ ᱯᱟᱲᱦᱟᱣ ᱞᱮᱱᱠᱷᱟᱡ ᱟᱵᱚᱣᱟᱜ ᱵᱷᱟᱥᱟ ᱛᱮᱵᱚᱱ ᱯᱟᱲᱦᱟᱣ ᱞᱮᱱᱠᱷᱟᱡ ᱟᱵᱚᱨᱮᱱ ᱜᱤᱫᱽᱨᱟᱹ ᱠᱚᱫᱚ ᱟᱹᱰᱤ ᱩᱥᱟᱹᱨᱟ ᱠᱚ ᱥᱮᱬᱟᱜ ᱛᱟᱵᱳᱱᱟ ᱟᱨ ᱵᱷᱚᱵᱤᱥᱥᱚᱛ ᱨᱮ ᱟᱵᱚ ᱫᱚ ᱟᱵᱳᱣᱟᱜ ᱵᱷᱟᱥᱟᱛᱮ ᱚᱠᱚᱭ ᱯᱟᱲᱦᱟᱜ ᱠᱟᱱᱟ ᱱᱚᱣᱟ ᱛᱮᱜᱮ ᱟᱵᱚᱣᱟᱜ ᱵᱷᱚᱵᱤᱥᱥᱚᱛ ᱟᱵᱚ ᱨᱮᱱ ᱜᱤᱫᱽᱨᱟ ᱠᱚᱣᱟᱜ ᱫᱚ ᱩᱡᱽᱡᱚᱞᱚᱜ ᱛᱟᱠᱚᱣᱟ ᱥᱮ ᱱᱚᱣᱟ ᱛᱮᱜᱮ ᱡᱟᱦᱟᱱᱟᱜ ᱠᱟᱹᱢᱤ ᱠᱚ ᱧᱟᱢ ᱫᱟᱲᱮᱭᱟᱜ ᱛᱟᱵᱳᱱᱟ ᱟᱨ ᱱᱚᱣᱟᱜᱮ ᱞᱟᱹᱠᱛᱤ ᱛᱟᱵᱚᱱᱟ ᱟᱵᱚᱣᱟᱜ ᱱᱚᱣᱟ ᱵᱷᱟᱥᱟ ᱥᱟᱱᱛᱟᱲᱤ